ᱤᱧ ᱫᱚ ᱚᱱᱠᱟ ᱯᱮᱱᱴᱤᱝ ᱵᱮᱱᱟᱣ ᱥᱟᱱᱟᱧᱟ ᱪᱮ ᱡᱟᱦᱟᱸ ᱚᱲᱟᱜ ᱠᱚ ᱥᱮᱨᱢᱟ ᱠᱚ ᱫᱷᱤᱨᱤ ᱫᱟᱨᱮ ᱰᱟᱹᱝᱨᱤ ᱠᱚ ᱦᱚᱲ ᱠᱚ ᱱᱚᱣᱟ ᱨᱮᱫᱚ ᱦᱩᱭᱩᱜ ᱠᱟᱱᱟ ᱱᱚᱣᱟ ᱯᱮᱱᱴᱤᱝ ᱨᱮᱫᱚ ᱱᱟᱯᱟᱭ ᱪᱮᱦᱨᱟ ᱠᱚ ᱧᱮᱞᱚᱜᱼᱟ ᱪᱮᱬᱮ ᱠᱚ ᱢᱚᱨ ᱠᱚ ᱡᱟᱦᱟᱸ ᱠᱷᱚᱱ ᱤᱧ ᱦᱚᱧ ᱩᱭᱦᱟᱹᱨ ᱠᱟᱛᱮᱫ ᱤᱧ ᱵᱮᱱᱟᱣᱮᱫ ᱠᱚᱣᱟ ᱡᱟᱦᱟᱸ ᱞᱮᱠᱟᱛᱮ ᱱᱩᱠᱩ ᱪᱮᱦᱨᱟ ᱠᱚ ᱧᱮᱞᱚᱜ ᱢᱟ ᱱᱚᱣᱟ ᱯᱮᱱᱴᱤᱝ ᱨᱮ ᱟᱫᱚ ᱦᱩᱭᱩᱜ ᱠᱟᱱᱟ ᱱᱚᱣᱟ ᱨᱮ ᱡᱚᱛᱚᱣᱟᱜ ᱢᱮᱥᱟ ᱠᱟᱛᱮᱫ ᱥᱟᱜᱟᱲ ᱜᱟᱹᱰᱤ ᱠᱚ ᱚᱱᱟ ᱠᱚᱦᱚᱸ ᱛᱟᱦᱮᱸ ᱧᱚᱜᱚᱜ ᱠᱷᱟᱱ ᱥᱮᱫᱟᱭ ᱨᱮᱱᱟᱜ ᱡᱟᱦᱟᱸ ᱯᱩᱨᱟᱱᱟ ᱛᱟᱵᱚ ᱚᱱᱟ ᱠᱚ ᱡᱟᱦᱟᱸ ᱛᱤᱥ ᱟᱞᱚ ᱦᱤᱲᱤᱧᱚᱜ ᱢᱟ ᱱᱚᱣᱟ ᱯᱮᱱᱴᱤᱝ ᱨᱮ ᱚᱱᱠᱟ ᱠᱚᱨᱟᱣ ᱥᱟᱱᱟᱧ ᱠᱟᱱᱟ ᱪᱮᱫ ᱤᱧ ᱦᱚᱸ ᱢᱚᱛᱞᱚᱵ ᱱᱚᱣᱟ ᱫᱚ ᱡᱟᱦᱟᱸ ᱛᱤᱥ ᱤᱧ ᱩᱭᱦᱟᱹᱨ ᱜᱚᱫᱟ ᱡᱮ ᱵᱟᱝ ᱱᱚᱣᱟ ᱪᱷᱚᱵᱤ ᱱᱚᱝᱠᱟᱧ ᱵᱮᱱᱟᱣ ᱞᱮᱠᱷᱟᱱ ᱫᱚ ᱟᱹᱰᱤ ᱪᱮᱦᱨᱟᱧ ᱵᱩᱡᱷᱟᱹᱣᱟ ᱡᱟᱦᱟᱸᱭ ᱧᱮᱞ ᱦᱟᱛᱮᱫ ᱤᱧ ᱴᱷᱮᱱ ᱠᱷᱚᱱ ᱪᱮᱫᱚᱜ ᱥᱟᱱᱟ ᱠᱚᱜᱮᱭᱟ ᱟᱨ ᱡᱟᱦᱟᱸ ᱛᱤᱥ ᱱᱚᱣᱟᱧ ᱟᱹᱠᱷᱨᱤᱧ ᱫᱟᱲᱮᱭᱟᱜ ᱜᱮᱭᱟ ᱱᱚᱣᱟ ᱠᱚᱫᱚ ᱦᱩᱭᱩᱜ ᱠᱟᱱᱟ ᱱᱚᱠᱟᱧ ᱠᱚᱨᱟᱣ ᱞᱮᱠᱷᱟᱱ ᱫᱚ ᱱᱚᱣᱟ ᱡᱤᱱᱤᱥ ᱟᱹᱰᱤ ᱪᱮᱨᱦᱟ ᱛᱤᱧ ᱧᱮᱞᱚᱜᱼᱟ ᱦᱩᱭᱩᱜ ᱠᱟᱱᱟ ᱫᱟᱜ ᱦᱚᱸ ᱫᱟᱨᱮ ᱦᱚᱸ ᱦᱚᱭ ᱦᱚᱸ ᱱᱚᱣᱟ ᱡᱤᱱᱤᱥ ᱛᱟᱦᱮᱱ ᱮᱱᱟᱝ ᱯᱮᱱᱴᱤᱝ ᱨᱮᱫᱚ ᱪᱮᱨᱦᱟ ᱫᱟᱨᱟ ᱧᱮᱞᱚᱜᱼᱟ ᱪᱮᱠᱟᱛᱮᱪᱚᱝ ᱚᱱᱟ ᱵᱟᱝᱠᱷᱟᱱ ᱫᱚ ᱡᱟᱦᱟᱸ ᱛᱤᱥ ᱯᱮᱱᱴᱤᱝ ᱟᱫᱩᱨᱟ ᱫᱟᱨᱟᱭ ᱧᱮᱞᱚᱜᱼᱟ ᱥᱮᱨᱢᱟ ᱦᱚᱸ ᱞᱟᱹᱠᱛᱤ ᱜᱮᱭᱟ ᱥᱮᱨᱢᱟ ᱨᱮ ᱨᱤᱢᱤᱞ ᱦᱚᱸ ᱪᱮᱬᱮ ᱦᱚᱸ ᱪᱮ ᱡᱚᱛᱚᱣᱟᱜ ᱜᱮ ᱱᱚᱣᱟ ᱛᱟᱦᱮᱱ ᱠᱷᱟᱱ ᱮᱱᱟᱝ ᱛᱟᱵᱚ ᱟᱵᱚᱣᱟᱜ ᱪᱟᱸᱫᱚ ᱦᱚᱸ ᱱᱩᱭ ᱪᱟᱸᱫᱚ ᱦᱚᱸᱭ ᱪᱮᱦᱨᱟᱭ ᱧᱮᱞᱚᱜ ᱜᱮᱭᱟ ᱚᱱᱟ ᱛᱟᱦᱮᱱ ᱠᱷᱟᱱ ᱫᱚ